ᱦᱮᱞᱳ ᱦᱮᱸ ᱱᱤᱭᱟᱹ ᱫᱚ ᱟᱣᱩᱥᱜᱨᱟᱢ ᱛᱷᱟᱱᱟ ᱠᱟᱱᱟ ᱟᱹᱞᱤᱧ ᱫᱚ ᱠᱩᱞᱰᱤᱦᱟᱹ ᱠᱷᱚᱱ ᱞᱤᱧ ᱞᱟᱭᱮᱫᱼᱟ ᱯᱩᱨᱵᱚ ᱵᱚᱨᱫᱷᱚᱢᱟᱱ ᱛᱳ ᱟᱞᱮ ᱴᱷᱮᱱ ᱛᱷᱚᱲᱟ ᱠᱩᱢᱵᱽᱲᱩ ᱠᱚ ᱦᱩᱭ ᱠᱟᱱᱟ ᱠᱩᱢᱵᱽᱲᱩ ᱦᱩᱭ ᱠᱟᱱᱟ ᱠᱟᱹᱴᱤᱡ ᱚᱲᱟᱜ ᱨᱮᱜᱮ ᱛᱚ ᱚᱱᱟ ᱚᱲᱟᱜ ᱨᱮᱱᱟᱜ ᱧᱩᱛᱩᱢ ᱫᱚ ᱦᱩᱭᱩᱜ ᱠᱟᱱᱟ ᱠᱟᱹᱞᱩᱨᱟᱢ ᱦᱮᱢᱵᱨᱚᱢ ᱦᱮᱸ ᱟᱫᱚ ᱟᱹᱰᱤ ᱟᱸᱴ ᱜᱮ ᱠᱩᱢᱵᱽᱲᱩ ᱪᱟᱵᱟᱣ ᱠᱟᱱᱟ ᱪᱮᱫ ᱜᱮ ᱵᱟᱹᱱᱩᱜ ᱛᱟᱠᱚᱣᱟ ᱡᱚᱛᱚ ᱠᱩᱢᱵᱽᱲᱩ ᱪᱟᱵᱟᱭᱮᱱ ᱛᱟᱠᱚᱣᱟ ᱟᱫᱚ ᱚᱱᱟ ᱨᱮᱭᱟᱜ ᱡᱟᱦᱟᱱᱟᱜ ᱵᱮᱵᱚᱥᱛᱷᱟ ᱠᱚ ᱤᱢᱤᱰᱤᱭᱮᱴ ᱠᱚ ᱠᱚᱨᱟᱣ ᱞᱮᱠᱷᱟᱱ ᱯᱮ ᱵᱷᱟᱜᱮ ᱦᱩᱭᱩᱜᱼᱟ ᱩᱱᱠᱩ ᱩᱱᱠᱩ ᱚᱲᱟᱜ ᱨᱮᱱ ᱦᱮᱸ ᱞᱟᱹᱭ ᱢᱟᱱᱮ ᱤᱧᱟᱹᱜ ᱧᱩᱛᱩᱢ ᱫᱚ ᱞᱚᱠᱠᱷᱤᱨᱟᱢ ᱞᱚᱠᱠᱷᱤᱨᱟᱢ ᱦᱮᱸ ᱮᱠᱵᱟᱨᱮ ᱚᱱᱟ ᱟᱹᱛᱩᱨᱮ ᱚᱱᱟ ᱠᱟᱪᱷᱮ ᱚᱲᱟᱜ ᱨᱮᱱ ᱠᱟᱱ ᱜᱤᱭᱟᱹᱧ ᱛᱤᱦᱤᱧ ᱛᱤᱦᱤᱧ ᱜᱮ ᱦᱩᱭ ᱠᱟᱱᱟ ᱱᱚᱴᱟ ᱜᱟᱱ ᱥᱚᱢᱚᱭ ᱦᱩᱭ ᱠᱟᱱᱟ ᱦᱮᱸ ᱟᱞᱮ ᱠᱚᱫᱚ ᱡᱚᱛᱚ ᱦᱚᱲ ᱦᱩᱲᱩ ᱜᱮᱫ ᱠᱚ ᱪᱟᱞᱟᱣ ᱵᱟᱲᱟᱣ ᱠᱟᱱ ᱛᱟᱦᱮᱱᱟ ᱟᱨ ᱚᱱᱟ ᱴᱟᱭᱤᱢᱨᱮ ᱠᱩᱢᱵᱽᱲᱩ ᱠᱚ ᱦᱮᱡ ᱠᱟᱛᱮᱫ ᱠᱚ ᱠᱩᱢᱵᱽᱲᱩ ᱤᱫᱤ ᱥᱟᱯᱷᱟ ᱤᱫᱤ ᱠᱮᱫᱟ ᱦᱮᱸ ᱦᱮᱸ ᱦᱮᱸ ᱦᱮᱸ ᱟᱫᱚ ᱡᱚᱛᱚ ᱦᱚᱲᱜᱮ ᱢᱟᱴᱷ ᱜᱷᱟᱴᱨᱮ ᱠᱟᱹᱢᱤ ᱠᱚ ᱞᱮ ᱥᱮᱱ ᱵᱟᱲᱟᱣ ᱠᱟᱱᱟ ᱥᱮ ᱟᱫᱚ ᱦᱮᱸ ᱦᱮᱸ ᱟᱪᱪᱷᱟ ᱟᱪᱪᱷᱟ ᱪᱮᱫᱟᱜ ᱥᱮ ᱪᱮᱫᱟᱜ ᱥᱮ ᱩᱱᱠᱩ ᱚᱲᱟᱜ ᱨᱮᱫᱚ ᱢᱤᱫᱴᱮᱱ ᱠᱟᱹᱴᱤᱡ ᱠᱚᱲᱟ ᱢᱮᱱᱟᱭ ᱛᱟᱠᱚᱣᱟ ᱩᱱᱤ ᱛᱚ ᱚᱞᱚᱜ ᱯᱟᱲᱦᱟᱜ ᱠᱟᱱᱟᱭ ᱚᱞᱚᱜ ᱯᱟᱲᱦᱟᱜ ᱨᱮᱭᱟᱜ ᱴᱟᱠᱟ ᱯᱚᱭᱥᱟ ᱠᱚ ᱛᱟᱦᱮᱸ ᱠᱟᱱᱟ ᱚᱸᱰᱮ ᱡᱚᱛᱚ ᱠᱚ ᱠᱩᱢᱵᱽᱲᱩ ᱥᱟᱯᱷᱟ ᱤᱫᱤ ᱠᱮᱫᱟ ᱟᱫᱚ ᱩᱱᱤ ᱠᱚᱲᱟ ᱦᱚᱸ ᱱᱤᱛᱚᱜ ᱠᱟᱹᱴᱤᱡ ᱠᱚᱲᱟ ᱪᱤᱠᱟᱹ ᱚᱞᱚᱜ ᱯᱟᱲᱦᱟᱜ ᱨᱮᱭᱟᱜ ᱱᱤᱛᱚᱜ ᱠᱷᱚᱨᱪᱟ ᱠᱚ ᱵᱟᱹᱱᱩᱜ ᱛᱟᱠᱚᱣᱟ ᱛᱚ ᱚᱱᱟᱛᱮ ᱤᱢᱤᱰᱤᱭᱮᱴ ᱯᱮ ᱛᱚᱫᱚᱱᱛᱚ ᱞᱮᱠᱷᱟᱱ ᱵᱷᱟᱜᱮ ᱦᱩᱭ ᱠᱚᱜᱼᱟ ᱠᱟᱹᱞᱩᱨᱟᱢ ᱦᱮᱢᱵᱨᱚᱢ ᱦᱮᱸ ᱦᱮᱸ ᱠᱚᱞᱮᱡᱽ ᱠᱚᱞᱮᱡᱽ ᱨᱮᱭ ᱯᱟᱲᱦᱟᱜ ᱠᱟᱱᱟ ᱛᱚ ᱠᱷᱚᱨᱪᱟ ᱯᱟᱹᱛᱤ ᱠᱚ ᱢᱮᱱᱟᱜ ᱛᱟᱠᱚᱣᱟ ᱩᱱᱠᱩ ᱛᱚ ᱡᱚᱛᱚ ᱜᱮᱠᱚ ᱠᱩᱢᱵᱽᱲᱩ ᱥᱟᱯᱷᱟ ᱤᱫᱤ ᱠᱮᱫ ᱠᱚᱣᱟ ᱴᱟᱠᱟ ᱯᱚᱭᱥᱟ ᱠᱚ ᱛᱟᱦᱮᱸ ᱠᱟᱱ ᱛᱟᱠᱚᱣᱟ ᱡᱚᱛᱚ ᱠᱚ ᱠᱩᱢᱵᱽᱲᱩ ᱪᱟᱵᱟ ᱤᱫᱤ ᱠᱮᱫ ᱛᱟᱠᱚᱣᱟ ᱛᱷᱟᱹᱨᱤ ᱵᱟᱹᱴᱤ ᱡᱟ ᱢᱮᱱᱟᱜ ᱠᱟᱜ ᱛᱟᱠᱚᱣᱟ ᱡᱚᱛᱚ ᱠᱚ ᱠᱩᱢᱽᱵᱲᱩ ᱪᱟᱵᱟ ᱠᱮᱜ ᱠᱚᱣᱟ ᱱᱤᱛᱚᱜ ᱫᱚ ᱦᱮᱸ ᱟᱪᱪᱷᱟ ᱴᱷᱤᱠ ᱟᱪᱷᱮ ᱤᱢᱤᱰᱤᱭᱮᱴ ᱨᱮ ᱮᱠᱵᱟᱨᱮ ᱯᱮ ᱛᱚᱫᱚᱱᱛᱚᱭᱟ ᱴᱷᱤᱠ ᱜᱮᱭᱟ ᱛᱚᱵᱮ ᱫᱚᱦᱚᱭ ᱫᱟᱹᱞᱤᱧ ᱟᱹᱞᱤᱧ ᱚᱵᱚᱥᱥᱳᱭ ᱚᱵᱚᱥᱥᱳᱭ